ᱤᱧᱟᱹᱜ ᱜᱤᱫᱽᱨᱟᱹ ᱨᱮᱱᱟᱜ ᱩᱭᱦᱟᱹᱨ ᱵᱟᱝ ᱩᱭᱦᱟᱹᱨ ᱛᱮ ᱟᱹᱰᱤ ᱞᱟᱸᱫᱟ ᱦᱚᱸ ᱥᱟᱱᱟᱧᱟ ᱪᱮᱫᱟᱜ ᱥᱮ ᱜᱤᱫᱽᱨᱟᱹᱼᱯᱤᱫᱽᱨᱟᱹ ᱨᱮᱱᱟᱜ ᱫᱟᱬᱟ ᱨᱮᱱᱟᱜ ᱚᱠᱛᱚ ᱫᱚ ᱦᱩᱭᱩᱜ ᱠᱟᱱ ᱛᱟᱦᱮᱸᱜᱼᱟ ᱥᱮᱛᱟᱜ ᱠᱷᱚᱱ ᱡᱟᱦᱟᱱᱟᱜ ᱜᱮ ᱪᱤᱠᱟᱹᱭᱟᱢ ᱠᱷᱮᱞ ᱟᱨ ᱠᱷᱮᱞ ᱨᱮ ᱛᱟᱦᱮᱱ ᱦᱩᱭᱩᱜ ᱛᱟᱦᱮᱸᱜᱼᱟ ᱡᱮᱢᱚᱱ ᱵᱟᱹᱞᱤ ᱠᱩᱢᱵᱽᱲᱩ ᱠᱤᱢᱵᱟ ᱩᱠᱩ ᱠᱩᱢ ᱩᱠᱩ ᱪᱩᱠᱩ ᱠᱷᱮᱞ ᱚᱱᱟ ᱠᱚ ᱛᱟᱦᱮᱸ ᱠᱟᱱᱟ ᱮᱵᱚᱝ ᱛᱤᱠᱤᱱ ᱵᱮᱲᱟ ᱦᱚᱸ ᱡᱟᱦᱟᱱᱟᱜ ᱪᱤᱠᱟᱭᱟᱢ ᱤᱥᱠᱩᱞ ᱠᱷᱚᱱ ᱠᱤᱢᱵᱟ ᱡᱟᱦᱟᱱᱟᱜ ᱠᱷᱚᱱ ᱦᱮᱡ ᱠᱟᱛᱮᱜ ᱱᱚᱣᱟ ᱠᱚ ᱫᱟᱬᱟᱼᱵᱟᱲᱟ ᱠᱟᱛᱮᱜ ᱛᱟᱨᱯᱚᱨᱮ ᱟᱵᱟᱨ ᱠᱷᱮᱞ ᱱᱤᱭᱟᱹ ᱠᱚᱜᱮ ᱟᱹᱰᱤ ᱠᱤᱪᱷᱩ ᱩᱭᱦᱟᱹᱨ ᱦᱤᱡᱩᱜᱼᱟ ᱡᱮ ᱱᱚᱝᱠᱟ ᱠᱟᱛᱮᱜ ᱠᱷᱮᱞ ᱦᱩᱭᱩᱜᱼᱟ ᱥᱮ ᱪᱮᱫ ᱛᱟᱨᱯᱚᱨᱮ ᱛᱟᱨᱯᱚᱨᱮ ᱟᱵᱟᱨ ᱛᱟᱨᱟᱥᱤᱧ ᱠᱤᱢᱵᱟ ᱪᱟᱞᱟᱣ ᱠᱟᱛᱮᱜ ᱢᱟᱴᱷ ᱥᱮᱫ ᱪᱟᱞᱟᱣ ᱠᱟᱛᱮᱜ ᱡᱟᱦᱟᱸ ᱠᱷᱮᱞ ᱡᱟᱦᱟᱸ ᱯᱷᱩᱴᱵᱚᱞ ᱠᱷᱮᱞ ᱠᱚ ᱧᱮᱞ ᱛᱟᱨᱯᱚᱨᱮ ᱱᱤᱡᱮ ᱦᱚᱸ ᱠᱷᱮᱞ ᱵᱟᱲᱟ ᱠᱤᱢᱵᱟ ᱟᱹᱰᱤ ᱠᱤᱪᱷᱩ ᱩᱭᱦᱟᱹᱨ ᱦᱤᱡᱩᱜᱼᱟ ᱥᱟᱭᱠᱮᱞ ᱛᱮ ᱫᱟᱬᱟᱼᱵᱟᱲᱟ ᱱᱤᱭᱟᱹ ᱠᱚᱜᱮ ᱩᱭᱦᱟᱹᱨ ᱦᱤᱡᱩᱜᱼᱟ ᱠᱟᱨᱚᱱ ᱜᱤᱫᱽᱨᱟᱹᱼᱯᱤᱫᱽᱨᱟᱹ ᱨᱮ ᱠᱷᱮᱞ ᱠᱚᱫᱚ ᱩᱠᱩ ᱪᱩᱠᱩ ᱚᱲᱟᱜ ᱠᱩᱰᱟᱹᱢ ᱠᱩᱰᱟᱹᱢ ᱛᱮ ᱫᱟᱬᱟᱼᱵᱟᱲᱟ ᱱᱤᱭᱟᱹ ᱠᱚᱜᱮ ᱫᱟᱹᱲ ᱵᱟᱲᱟ ᱩᱠᱩ ᱠᱩᱢᱲᱩ ᱠᱷᱮᱞ ᱜᱤᱫᱽᱨᱟᱹ ᱠᱚ ᱥᱟᱶ ᱯᱮ ᱯᱩᱱ ᱦᱚᱲ ᱜᱟᱛᱮ ᱠᱚ ᱥᱟᱶ ᱠᱷᱮᱞ ᱫᱟᱬᱟ ᱟᱹᱰᱤ ᱱᱟᱯᱟᱭ ᱵᱩᱡᱷᱟᱹᱜᱼᱟ ᱩᱭᱦᱟᱹᱨ ᱛᱮᱦᱚᱸ ᱡᱮ ᱵᱟᱝ ᱡᱮ ᱱᱚᱝᱠᱟ ᱛᱟᱦᱮᱸ ᱠᱟᱹᱱᱟᱹᱧ ᱥᱮ ᱚᱱᱠᱟ ᱛᱟᱦᱮᱸ ᱠᱟᱹᱱᱟᱹᱧ ᱟᱹᱰᱤ ᱠᱤᱪᱷᱩ ᱩᱭᱦᱟᱹᱨ ᱛᱮ ᱞᱟᱸᱫᱟ ᱦᱚᱸ ᱦᱤᱡᱩᱜᱼᱟ ᱦᱩᱰᱤᱧ ᱚᱠᱛᱚ ᱱᱚᱝᱠᱟ ᱫᱟᱬᱟ ᱜᱤᱫᱽᱨᱟᱹ ᱨᱮᱫᱚ ᱱᱚᱝᱠᱟ ᱛᱟᱦᱮᱸ ᱠᱟᱹᱱᱟᱹᱧ ᱥᱮ ᱚᱱᱠᱟ ᱛᱟᱦᱮᱸ ᱠᱟᱹᱱᱟᱹᱧ ᱱᱚᱝᱠᱟ ᱫᱟᱬᱟ ᱛᱟᱦᱮᱸᱜ ᱤᱧ ᱟᱹᱰᱤ ᱠᱤᱪᱷᱩ ᱛᱟᱦᱮᱱ ᱛᱟᱦᱮᱸᱜᱼᱟ ᱤᱧ ᱚᱱᱟ ᱠᱚ ᱩᱭᱦᱟᱹᱨ ᱵᱷᱟᱵᱽᱱᱟ ᱠᱟᱛᱮᱜ ᱟᱹᱰᱤᱜᱮ ᱨᱟᱹᱥᱠᱟᱹ ᱦᱚᱸ ᱵᱩᱡᱷᱟᱹᱣ ᱟᱹᱧ ᱞᱟᱸᱫᱟ ᱦᱚᱸ ᱵᱩᱡᱷᱟᱹᱣ ᱤᱧᱟᱹ ᱜᱤᱫᱽᱨᱟᱹ ᱩᱢᱮᱨ ᱨᱮ ᱫᱟᱬᱟᱱ ᱱᱤᱭᱟᱹ ᱠᱚ ᱟᱹᱰᱤ ᱠᱤᱪᱷᱩ ᱩᱭᱦᱟᱹᱨ ᱦᱤᱡᱩᱜᱼᱟ ᱜᱤᱫᱽᱨᱟᱹ ᱨᱮ ᱫᱟᱬᱟ ᱫᱚ ᱢᱟᱴᱷ ᱨᱮ ᱫᱟᱬᱟᱱ ᱠᱷᱮᱞ ᱱᱤᱭᱟᱹ ᱠᱚ ᱟᱹᱰᱤ ᱠᱤᱪᱷᱩ ᱩᱭᱦᱟᱹᱨ ᱦᱤᱡᱩᱜᱼᱟ ᱥᱟᱭᱠᱮᱞ ᱛᱮ ᱫᱟᱬᱟᱼᱵᱟᱲᱟ ᱢᱟᱴᱷᱨᱮ ᱪᱟᱞᱟᱣ ᱠᱟᱛᱮᱜ ᱫᱟᱬᱟᱼᱵᱟᱲᱟ ᱟᱹᱰᱤ ᱠᱤᱪᱷᱩ ᱩᱭᱦᱟᱹᱨ ᱦᱤᱡᱩᱜᱼᱟ ᱜᱟᱛᱮ ᱠᱚ ᱥᱟᱞᱟᱜ ᱛᱮ ᱫᱟᱬᱟ ᱦᱟᱱᱛᱮ ᱱᱟᱛᱮ ᱪᱟᱞᱟᱣ ᱱᱤᱭᱟᱹ ᱠᱚᱜᱮ ᱩᱭᱦᱟᱹᱨ ᱦᱤᱡᱩᱜᱼᱟ